ᱚ ᱪᱟᱹᱥᱤ ᱵᱚᱭᱦᱟᱢ ᱞᱟᱹᱭᱮᱫᱟ ᱛᱚ ᱤᱧ ᱥᱳᱥᱟᱞ ᱳᱭᱟᱨᱠ ᱠᱷᱚᱡ ᱞᱟᱹᱭᱮᱫᱟ ᱟᱯᱮ ᱵᱟᱸᱠᱩᱲᱟ ᱡᱮᱞᱟᱨᱮ ᱪᱮᱫ ᱪᱮᱫ ᱠᱚᱯᱮ ᱪᱟᱥ ᱟᱨᱡᱟᱣ ᱮᱜᱼᱟ

ᱪᱮᱫ ᱞᱮᱠᱟ ᱠᱟᱛᱮ ᱯᱮ ᱪᱟᱥ ᱮᱫᱟ ᱚᱱᱟᱠᱚ

ᱛᱟᱦᱚᱞᱮ ᱥᱚᱨᱠᱟᱨ ᱯᱟᱦᱟᱴᱟ ᱠᱷᱚᱱᱟᱜ ᱪᱮᱫ ᱞᱮᱠᱟ ᱚᱱᱟ ᱡᱟᱦᱟᱸ ᱥᱟᱦᱟᱡᱚ ᱚᱱᱠᱟ ᱯᱮ ᱧᱟᱢᱮᱜᱼᱟ ᱴᱷᱤᱠ ᱜᱮᱭᱟ ᱛᱟᱦᱚᱞᱮ ᱪᱟᱹᱥᱤ ᱵᱚᱭᱦᱟ ᱛᱟᱦᱚᱞᱮ ᱟᱯᱮ ᱴᱷᱮᱱ ᱠᱷᱚᱱ ᱟᱹᱰᱤ ᱜᱟᱱ ᱟᱭᱢᱟ ᱤᱭᱟᱹ ᱠᱚᱧ ᱧᱟᱢ ᱠᱮᱜᱼᱟ ᱪᱟᱥ ᱵᱟᱥ ᱠᱚᱨᱮᱱᱟᱜ ᱯᱨᱳᱥᱮᱥ ᱠᱩᱧ ᱧᱟᱢ ᱠᱮᱜᱼᱟ ᱟᱨᱠᱤ ᱱᱚᱠᱟ ᱠᱟᱛᱮ ᱠᱚ ᱪᱟᱥ ᱟᱵᱟᱫ ᱮᱫᱟ